ᱤᱝᱨᱮᱡᱤ ᱢᱤᱫ ᱜᱮᱞ ᱟᱨᱮ ᱥᱟᱭ ᱢᱚᱬᱮ ᱨᱮᱱᱟᱝ ᱢᱚᱬᱮ ᱟᱱ ᱢᱮ ᱪᱟᱸᱫᱳᱨᱮ ᱚᱞᱜᱩᱨᱩ ᱯᱚᱱᱰᱤᱛ ᱨᱟᱹᱜᱷᱩᱱᱟᱛᱷ ᱢᱩᱨᱢᱩ ᱱᱚᱣᱟ ᱫᱷᱟᱹᱨᱛᱤ ᱯᱩᱨᱤᱨᱮ ᱡᱟᱱᱟᱢ ᱞᱮᱱᱟᱭ ᱤᱝᱨᱟᱡᱤ ᱢᱤᱫᱜᱮᱞ ᱤᱨᱟᱹᱞ ᱥᱟᱭ ᱢᱚᱬᱮ ᱜᱮᱞ ᱢᱚᱬᱮ ᱥᱟᱞ ᱨᱮᱱᱟᱝ ᱯᱮ ᱜᱮᱞ ᱡᱩᱱ ᱢᱟᱹᱦᱤᱛ ᱫᱚ ᱵᱷᱟᱨᱚᱛ ᱫᱤᱥᱚᱢ ᱨᱮᱱ ᱥᱟᱱᱟᱢ ᱥᱟᱱᱛᱟᱲ ᱵᱨᱤᱴᱤᱥ ᱵᱤᱨᱩᱫ ᱨᱮ ᱞᱟᱹᱲᱦᱟᱹᱭ ᱞᱟᱹᱜᱤᱫ ᱠᱤᱨᱭᱟᱹ ᱠᱚ ᱟᱛᱟᱝ ᱞᱮᱫᱟ ᱵᱟᱝᱞᱟ ᱢᱤᱫᱜᱮᱞ ᱯᱮᱥᱟᱭ ᱯᱩᱱ ᱥᱟᱞ ᱨᱮᱱᱟᱝ ᱢᱤᱫ ᱜᱮᱞ ᱛᱩᱨᱩᱭ ᱢᱟᱹᱦᱤᱛ ᱵᱟᱭᱥᱟᱹᱠ ᱪᱟᱸᱫᱳᱨᱮ ᱢᱟᱦᱟ ᱚᱱᱚᱲᱤᱭᱟᱹ ᱥᱟᱫᱷᱩ ᱨᱟᱢᱪᱟᱸᱫᱽ ᱢᱩᱨᱢᱩᱭ ᱩᱯᱮᱞ ᱞᱮᱱᱟ ᱤᱝᱨᱟᱡᱤ ᱢᱤᱫᱜᱮᱞ ᱟᱨᱮ ᱥᱟᱭ ᱢᱤᱫ ᱜᱮᱞ ᱤᱨᱟᱹᱞ ᱥᱟᱞ ᱨᱮᱱᱟᱝ ᱢᱤᱫ ᱜᱮᱞ ᱢᱚᱬᱮᱼᱟᱱ ᱡᱩᱞᱟᱭ ᱪᱟᱸᱫᱳᱨᱮ ᱚᱱᱚᱲᱦᱤᱭᱟᱹ ᱜᱳᱨᱟ ᱪᱟᱸᱫᱽ ᱴᱩᱰᱩᱭ ᱡᱟᱱᱟᱢ ᱞᱮᱱᱟᱭ ᱤᱝᱨᱮᱡᱤ ᱢᱤᱫᱜᱮᱞ ᱟᱨᱮ ᱥᱟᱭ ᱵᱟᱨᱜᱮᱞ ᱟᱨᱮ ᱥᱟᱞ ᱨᱮᱱᱟᱝ ᱵᱟᱨᱼᱟᱱ ᱯᱷᱮᱵᱽᱨᱩᱣᱟᱨᱤ ᱪᱟᱸᱫᱳᱨᱮ ᱡᱟᱱᱟᱢ ᱞᱮᱱᱟᱭ